ᱦᱮᱞᱳ ᱦᱮᱸ ᱚᱠᱚᱭᱮᱢ ᱞᱟᱹᱭᱫᱟ ᱚ ᱦᱮᱸ ᱚᱠᱟ ᱠᱷᱚᱡ ᱟᱪᱪᱷᱟ ᱟᱪᱪᱷᱟ ᱦᱩᱸ ᱦᱩᱸ ᱦᱮᱸ ᱥᱚᱢᱚᱥᱥᱟ ᱢᱟ ᱦᱮᱱᱟᱜ ᱜᱮ ᱟᱹᱰᱤᱜᱟᱱ ᱜᱮ ᱥᱚᱢᱚᱥᱥᱟ ᱫᱚ ᱢᱮᱱᱟᱜᱼᱟ ᱢᱮᱱᱟᱜ ᱫᱚ ᱥᱚᱢᱚᱥᱥᱟ ᱫᱚ ᱤᱥᱠᱩᱞ ᱜᱤᱫᱽᱨᱟᱹ ᱠᱚ ᱯᱟᱦᱟᱣ ᱠᱚ ᱞᱟᱹᱜᱤᱫ ᱤᱥᱠᱩᱞ ᱠᱚ ᱥᱮᱨᱚᱠᱚᱢ ᱵᱟᱱᱩᱜᱼᱟ ᱟᱨ ᱡᱮᱢᱚᱱ ᱫᱟᱜ ᱠᱚᱨᱮᱱᱟᱜ ᱦᱚᱸ ᱥᱚᱢᱚᱥᱥᱟ ᱢᱮᱱᱟᱜᱼᱟ ᱥᱩᱨ ᱠᱚᱨᱮ ᱫᱟᱜ ᱠᱚ ᱫᱟᱜ ᱵᱟᱱᱩᱜᱼᱟ ᱦᱮᱸ ᱟᱨ ᱮᱢᱱᱤ ᱦᱚᱨ ᱠᱚᱨᱮ ᱦᱚᱸ ᱠᱷᱩᱵ ᱮᱠᱴᱟ ᱵᱟᱱᱩᱜᱼᱟ ᱫᱟᱜ ᱤᱭᱟᱹ ᱥᱚᱢᱚᱭ ᱫᱟᱜ ᱡᱟᱯᱩᱫ ᱥᱚᱢᱚᱭ ᱟᱹᱰᱤᱜᱮ ᱚᱥᱩᱵᱤᱫᱟ ᱦᱩᱭᱩᱜᱼᱟ ᱦᱩᱸ

ᱦᱩᱸ ᱦᱩᱸ ᱟᱪᱪᱷᱟ ᱟᱫᱚ ᱤᱭᱟᱹ ᱦᱮᱸ ᱢᱟᱱᱮ ᱪᱤᱠᱟᱹᱛᱮ ᱱᱚᱣᱟ ᱫᱚ ᱱᱚᱣᱟ ᱵᱮᱵᱚᱥᱛᱷᱟ ᱢᱟᱱᱮ ᱡᱟᱦᱟᱸᱱ ᱪᱤᱠᱤ ᱦᱮᱸ ᱪᱤᱠᱟᱹᱛᱮᱞᱮ ᱧᱟᱢᱟ ᱟᱨᱠᱤ ᱚᱠᱟᱨᱮᱞᱮ ᱡᱳᱜᱟᱡᱳᱜᱟ ᱦᱩᱸ ᱦᱩᱸ ᱟᱪᱪᱷᱟ ᱟᱪᱪᱷᱟ ᱦᱩᱸ